ᱫᱤᱥᱟᱹ ᱫᱚᱦᱚ ᱞᱮᱠᱟᱱ ᱢᱚᱬᱮ ᱜᱚᱴᱮᱱ ᱰᱮᱹᱴ ᱫᱚ ᱦᱩᱭᱩᱜ ᱠᱟᱱᱟ ᱯᱟᱸᱪᱚᱭ ᱢᱮᱹ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱛᱤᱨᱤᱥᱮ ᱡᱩᱱ ᱦᱩᱞ ᱫᱤᱵᱚᱥ ᱱᱚᱭᱮᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱯᱚᱱᱮᱨᱳᱭ ᱱᱚᱵᱷᱮᱢᱵᱚᱨ ᱵᱤᱨᱥᱟ ᱢᱩᱱᱰᱟᱣᱟᱜ ᱡᱟᱱᱟᱢ ᱢᱟᱦᱟ ᱵᱟᱭᱤᱥᱮ ᱰᱤᱥᱮᱢᱵᱚᱨ ᱯᱟᱹᱨᱥᱤ ᱡᱤᱛᱠᱟᱹᱨ ᱢᱟᱦᱟ